ᱛᱷᱟᱹᱨᱤ ᱵᱟᱹᱴᱤ ᱫᱚ ᱟᱹᱛᱩ ᱴᱚᱞᱟ ᱠᱚᱨᱮ ᱵᱚᱨᱚᱲ ᱛᱚᱨᱚᱡ ᱛᱮᱠᱚ ᱜᱟᱥᱟᱣᱟ ᱟᱨ ᱥᱚ ᱥᱚ ᱠᱷᱟᱱ ᱫᱚ ᱜᱮᱸᱫᱟ ᱵᱟᱦᱟ ᱥᱟᱠᱟᱢ ᱛᱮᱠᱚ ᱜᱟᱥᱟᱣᱟ ᱟᱨ ᱵᱟᱡᱟᱨ ᱠᱚᱨᱮ ᱫᱚ ᱱᱤᱨᱢᱟ ᱛᱮᱠᱚ ᱱᱤᱨᱢᱟ ᱥᱟᱵᱚᱱ ᱛᱮᱠᱚ ᱜᱟᱥᱟᱣᱟ ᱴᱩᱠᱩᱡ ᱦᱮᱸᱫᱮ ᱞᱮᱱᱠᱷᱟᱱ ᱞᱟᱦᱟ ᱜᱩᱨᱤᱡ ᱛᱮᱠᱚ ᱯᱚᱛᱟᱣᱟ ᱯᱚᱨᱮ ᱜᱷᱟᱥᱮ ᱛᱮᱠᱚ ᱜᱟᱥᱟᱣᱟ ᱜᱤᱛᱤᱞ ᱛᱮ ᱟᱨ ᱠᱟᱸᱥᱟ ᱛᱷᱟᱹᱨᱤ ᱵᱟᱹᱴᱤ ᱠᱚᱫᱚ ᱡᱟᱦᱟᱸ ᱫᱚ ᱠᱟᱹᱡᱤ ᱫᱟᱜ ᱠᱚᱨᱮ ᱠᱚ ᱪᱟᱰᱚ ᱚᱣᱟᱨᱟ ᱚᱠᱚᱭ ᱫᱚ ᱞᱮᱵᱩ ᱠᱚᱛᱮ ᱠᱚ ᱜᱟᱥᱟᱣᱟ ᱟᱨᱦᱚᱸ ᱡᱚᱡᱚᱛᱮ ᱜᱟᱥᱟᱣ ᱠᱟᱛᱮᱫ ᱦᱚᱸ ᱟᱹᱰᱤ ᱱᱟᱯᱟᱭ ᱜᱮ ᱥᱟᱯᱷᱟᱜᱼᱟ